ᱦᱚᱞᱟ ᱵᱤᱴᱤ ᱞᱟᱹᱜᱤᱫ ᱵᱳᱞᱯᱩᱨ ᱴᱟᱣᱩᱱ ᱪᱷᱟᱛᱨᱚ ᱵᱚᱱᱫᱷᱩ ᱵᱩᱠ ᱥᱴᱚᱞ ᱠᱷᱚᱱ ᱡᱟᱦᱟ ᱵᱩᱠ ᱵᱤᱴᱤ ᱞᱟᱹᱜᱤᱧ ᱟᱹᱜᱩ ᱠᱮᱫ ᱚᱱᱟ ᱵᱩᱠ ᱢᱟ ᱤᱧᱢᱟ ᱠᱚᱵᱷᱟᱨ ᱠᱷᱚᱡᱢᱟᱧ ᱧᱮᱞᱠᱮᱫ ᱢᱟ ᱟᱹᱰᱤ ᱱᱟᱯᱟᱭ ᱢᱮᱱᱠᱷᱟᱱ ᱵᱷᱤᱛᱨᱤ ᱨᱮ ᱚᱴᱟᱜ ᱠᱟᱛᱮᱫ ᱛᱤᱦᱤᱧ ᱵᱤᱴᱤᱧ ᱩᱫᱩᱜ ᱟᱫᱮᱭᱟ ᱧᱮᱞ ᱠᱮᱫ ᱛᱮᱭ ᱚᱞ ᱠᱚᱦᱚ ᱟᱹᱰᱤ ᱴᱷᱤᱠ ᱵᱟᱝ ᱪᱮᱛᱟᱱ ᱠᱚᱥᱮᱫ ᱯᱷᱚᱞᱥᱟ ᱨᱟᱠᱟᱵ ᱜᱚᱫᱚᱜ ᱠᱟᱱᱟ ᱚᱱᱟ ᱠᱷᱟᱹᱛᱤᱨ ᱛᱮ ᱱᱚᱜᱽᱼᱚᱭ ᱤᱧ ᱟᱹᱜᱩ ᱠᱮᱫ ᱯᱚᱸᱪᱟᱥ ᱴᱟᱠᱟ ᱫᱟᱢ ᱛᱮᱢᱟ ᱢᱮᱱᱠᱷᱟᱱ ᱱᱚᱶᱟ ᱵᱚᱭ ᱢᱟ ᱵᱩᱡᱠᱮᱫ ᱤᱧ ᱱᱤᱛᱚᱜ ᱫᱚ ᱡᱟᱱᱟᱝ ᱟᱹᱰᱤ ᱫᱚ ᱵᱟᱝ ᱵᱮᱥᱟ ᱱᱤᱛᱚᱜ ᱫᱚ ᱪᱤᱠᱟᱹ ᱟᱫᱚ ᱵᱚᱭᱫᱚᱧ ᱨᱩᱣᱟᱹᱲ ᱚᱴᱚᱣᱟᱭ ᱛᱮ ᱤᱧᱟᱹᱜ ᱠᱟᱹᱣᱰᱤ ᱦᱚᱧ ᱧᱟᱢ ᱨᱩᱣᱟᱹᱲᱟ ᱚᱲᱟᱜ ᱠᱚᱨᱮᱱ ᱦᱚ ᱱᱚᱶᱟᱫᱚ ᱢᱚᱸᱡᱽ ᱵᱟᱠᱚ ᱵᱩᱡᱷᱟᱹᱣᱮᱫᱟ ᱥᱮ ᱢᱤᱫᱵᱟᱨ ᱠᱟᱛᱷᱟᱠᱚ ᱟᱸᱡᱚᱢᱟᱹᱧ ᱠᱟᱱᱟ ᱵᱤᱴᱤ ᱞᱟᱹᱜᱤᱫ ᱫᱚ ᱚᱠᱟ ᱞᱮᱠᱟᱱ ᱵᱚᱭᱮᱢ ᱟᱹᱜᱩ ᱠᱮᱫᱟ ᱵᱟᱪᱚᱭ ᱠᱩᱥᱤᱜ ᱠᱟᱱ ᱢᱚᱸᱡᱽ ᱥᱟᱹᱦᱤᱡ ᱛᱮᱦᱚᱸ ᱵᱟᱭ ᱧᱮᱞᱥᱟᱹᱦᱤ ᱫᱟᱲᱮᱜ ᱠᱟᱱᱟ ᱪᱮᱛᱟᱱ ᱨᱮᱜᱮ ᱡᱟᱦᱟᱸ ᱠᱚᱵᱷᱟᱨ ᱠᱚ ᱮᱢᱞᱮᱫ ᱚᱱᱟᱜᱮ ᱟᱹᱰᱤ ᱱᱟᱯᱟᱭ ᱢᱟ ᱢᱮᱱᱠᱷᱟᱱᱵᱷᱤᱛᱤᱨ ᱨᱮᱢᱟ ᱪᱮᱫ ᱜᱮ ᱵᱟᱹᱱᱩᱜ ᱟᱱ ᱟᱫᱚ ᱵᱤᱴᱤ ᱫᱚ ᱱᱚᱝᱠᱟᱱ ᱵᱚᱭᱤᱧ ᱟᱹᱜᱩᱣᱟᱫᱮ ᱛᱟᱦᱮᱸᱫ ᱟᱫᱚ ᱱᱤᱛᱚᱜ ᱫᱚ ᱵᱤᱴᱤᱦᱚᱸ ᱟᱹᱰᱤ ᱠᱩᱥᱤᱦᱚᱸ ᱵᱟᱭ ᱟᱹᱭᱠᱟᱹᱣᱮᱫᱟ ᱢᱚᱸᱡᱽ ᱵᱟᱭ ᱟᱹᱭᱠᱟᱹᱣᱮᱫ ᱛᱮ ᱩᱱᱤᱦᱚᱸᱭ ᱨᱟᱜ ᱥᱩᱞᱩᱜ ᱮᱫ ᱠᱟᱱᱜᱮᱭᱟ